ᱴᱮᱠᱱᱳᱞᱚᱡᱤ ᱟᱵᱚᱣᱟᱜ ᱯᱚᱛᱤᱫᱤᱱ ᱡᱤᱵᱚᱱᱨᱮ ᱟᱭᱢᱟ ᱱᱟᱯᱟᱭ ᱱᱟᱯᱟᱭ ᱡᱤᱱᱤᱥ ᱟᱭᱢᱟ ᱢᱚᱡᱽ ᱢᱚᱡᱽ ᱡᱤᱱᱤᱥᱮ ᱠᱚᱨᱟᱣᱠᱟᱜᱼᱟ ᱛᱮᱦᱮᱧ ᱢᱟ ᱡᱟᱦᱟᱸ ᱩᱰᱟᱹᱜ ᱡᱟᱦᱟᱡᱽᱵᱚᱱ ᱧᱮᱞ ᱮᱫᱟ ᱪᱮᱛᱟᱱᱛᱮ ᱪᱟᱞᱟᱜ ᱠᱟᱱᱟ ᱦᱚᱭ ᱢᱟᱫᱽᱫᱷᱚᱢᱛᱮ ᱚᱱᱟᱦᱚᱸ ᱴᱮᱠᱱᱳᱞᱚᱡᱤ ᱢᱟᱫᱽᱫᱷᱚᱢ ᱛᱮᱜᱮ ᱥᱚᱢᱵᱷᱚᱵᱽ ᱦᱩᱭᱠᱟᱱᱟ ᱠᱟᱨᱱᱟᱛᱮ ᱠᱚᱢ ᱥᱚᱢᱚᱭᱨᱮ ᱟᱵᱚ ᱢᱤᱫ ᱡᱟᱭᱜᱟ ᱠᱷᱚᱱ ᱟᱨ ᱢᱤᱫ ᱡᱟᱭᱜᱟ ᱟᱹᱰᱤ ᱡᱷᱟᱹᱞᱵᱚᱱ ᱪᱟᱞᱟᱣ ᱫᱟᱲᱮᱜ ᱠᱟᱱᱟ ᱥᱮ ᱱᱚᱜᱼᱚᱭ ᱨᱮᱞ ᱜᱟᱹᱰᱤᱵᱚᱱ ᱧᱮᱞ ᱮᱫᱟ ᱨᱮᱞ ᱜᱟᱹᱰᱤ ᱨᱮᱭᱟᱜ ᱩᱱᱟᱹᱜ ᱞᱟᱹᱴᱩ ᱤᱧᱡᱤᱱ ᱦᱚᱜᱼᱚᱭ ᱪᱟᱞᱟᱜᱠᱟᱱ ᱱᱚᱣᱟᱦᱚᱸ ᱴᱮᱠᱱᱳᱞᱚᱡᱤ ᱢᱟᱫᱽᱫᱷᱚᱢ ᱛᱮᱜᱮ ᱦᱩᱭᱠᱟᱱᱟ ᱥᱮ ᱦᱚᱜᱼᱚᱭ ᱵᱟᱭᱤᱠ ᱵᱟᱥ ᱥᱮ ᱮᱢᱟᱱ ᱛᱮᱭᱟᱜ ᱟᱭᱢᱟ ᱠᱤᱪᱷᱩᱵᱚᱱ ᱧᱮᱞᱮᱫ ᱠᱟᱱ ᱛᱮᱦᱮᱧ ᱴᱮᱠᱱᱳᱞᱚᱡᱤ ᱵᱟᱝᱠᱷᱟᱱ ᱚᱱᱟ ᱥᱚᱢᱵᱷᱚᱵᱽ ᱵᱟᱝ ᱦᱩᱭᱠᱚᱜᱼᱟ ᱛᱚ ᱚᱱᱟᱛᱮᱧ ᱢᱮᱱᱟ ᱡᱮ ᱴᱮᱠᱱᱳᱞᱚᱡᱤ ᱟᱵᱚ ᱱᱚᱰᱮ ᱦᱮᱡᱠᱟᱱᱟ ᱴᱮᱠᱱᱳᱞᱚᱡᱤ ᱢᱟᱫᱽᱫᱷᱚᱢᱛᱮ ᱱᱚᱜᱼᱚᱭ ᱵᱤᱜᱽᱜᱟᱱᱠᱚ ᱞᱟᱦᱟᱣᱠᱟᱱᱟ ᱟᱭᱢᱟ ᱠᱤᱪᱷᱩ ᱠᱚ ᱠᱚᱨᱟᱣ ᱤᱫᱤᱭᱟᱠᱟᱫᱟ ᱟᱫᱚ ᱱᱚᱣᱟᱜᱤᱧ ᱢᱮᱱᱟ ᱡᱮ ᱴᱮᱠᱱᱳᱞᱚᱡᱤ ᱫᱚ ᱥᱟᱹᱨᱤᱜᱮ ᱟᱹᱰᱤ ᱱᱟᱯᱟᱭ ᱡᱤᱱᱤᱥ ᱠᱟᱱᱟ ᱟᱨ ᱱᱟᱯᱟᱭ ᱜᱮᱭᱟ ᱦᱩᱭᱠᱟᱱᱟ